ᱥᱟᱱᱛᱟᱲᱤ ᱯᱟᱹᱨᱥᱤ ᱩᱛᱱᱟᱹᱣ ᱫᱚ ᱟᱹᱰᱤ ᱜᱟᱱ ᱜᱮ ᱧᱮᱞᱚᱜ ᱠᱟᱱᱟ ᱪᱮᱫᱟᱜ ᱥᱮ ᱥᱮᱫᱟᱭ ᱫᱚ ᱥᱩᱫᱩ ᱨᱚᱲ ᱥᱩᱢᱩᱝ ᱜᱮ ᱱᱟᱦᱟᱜ ᱫᱚ ᱚᱞ ᱥᱩᱢᱩᱝ ᱦᱚᱸ ᱢᱮᱱᱟᱜᱼᱟ ᱵᱤᱫᱽᱫᱟᱹᱜᱟᱲ ᱠᱚᱨᱮᱫ ᱦᱚᱸ ᱯᱟᱹᱴᱷᱩᱣᱟᱹ ᱠᱚᱠᱚ ᱯᱟᱲᱦᱟᱣ ᱫᱟᱲᱮᱭᱟᱜ ᱠᱟᱱᱟ ᱟᱨ ᱢᱟᱲᱟᱝ ᱫᱚ ᱵᱷᱟᱨᱚᱛ ᱨᱮᱭᱟᱜ ᱥᱚᱝᱵᱤᱫᱷᱟᱱ ᱨᱮᱦᱚᱸ ᱱᱚᱶᱟ ᱚᱞ ᱥᱩᱢᱩᱝ ᱟᱠᱟᱱᱟ ᱚᱱᱟᱛᱮ ᱟᱹᱰᱤ ᱟᱭᱢᱟ ᱜᱮ ᱵᱚᱫᱚᱞ ᱧᱮᱞ ᱧᱟᱢᱚᱜ ᱠᱟᱱᱟ ᱥᱟᱶᱛᱮ ᱢᱮᱱ ᱜᱟᱱᱚᱜᱼᱟ ᱡᱟᱦᱟᱸ ᱥᱮᱫᱟᱭ ᱫᱚ ᱨᱚᱲ ᱥᱩᱢᱩᱝ ᱟᱨ ᱱᱮᱛᱟᱨ ᱫᱚ ᱚᱞ ᱥᱩᱢᱩᱝ ᱨᱚᱲ ᱥᱩᱢᱩᱝ ᱦᱚᱸ ᱱᱚᱶᱟ ᱪᱮᱛᱟᱱ ᱨᱮ ᱥᱟᱱᱛᱟᱲᱤ ᱠᱚᱸᱦᱚᱸ ᱟᱹᱰᱤ ᱟᱸᱴ ᱜᱮ ᱱᱤᱛᱚᱜ ᱠᱚ ᱜᱚᱨᱚᱡᱽ ᱟᱠᱟᱱᱟ ᱧᱮᱞᱚᱜ ᱠᱟᱱᱟ ᱥᱟᱱᱛᱟᱲᱤ ᱯᱟᱹᱨᱥᱤ ᱛᱮᱦᱚᱸ ᱟᱹᱰᱤ ᱜᱟᱱ ᱯᱟᱹᱴᱷᱩᱣᱟᱹ ᱠᱚᱠᱚ ᱚᱞ ᱥᱮᱬᱟᱭᱮᱫᱟ ᱟᱨ ᱱᱚᱶᱟ ᱨᱮᱭᱟᱜ ᱚᱞ ᱥᱮᱬᱟ ᱠᱚ ᱠᱩᱨᱩᱢᱩᱴᱩᱛᱮ ᱥᱟᱱᱛᱟᱲᱤ ᱯᱟᱹᱨᱥᱤ ᱦᱚᱸ ᱪᱮᱛᱟᱱ ᱛᱮ ᱨᱟᱠᱟᱵᱽ ᱪᱟᱞᱟᱜ ᱠᱟᱱᱟ